ᱚ ᱡᱚᱦᱟᱨ ᱜᱮ ᱜᱚᱢᱠᱮ ᱠᱮᱥ ᱮᱡᱮᱱᱥᱤ ᱦᱳᱭ ᱦᱳᱭ ᱟᱫᱚ ᱱᱤᱭᱟᱹᱞᱤᱧ ᱢᱮᱱᱮᱫ ᱛᱟᱦᱮᱱᱟ ᱱᱤᱛᱳᱜ ᱟᱹᱞᱤᱧ ᱜᱮᱥ ᱫᱚᱨᱠᱟᱨ ᱟᱹᱞᱤᱧᱟ ᱪᱮᱫᱞᱤᱧ ᱧᱟᱢ ᱫᱟᱲᱮᱭᱟᱜᱼᱟ ᱵᱟᱝᱟ ᱟᱫᱚ ᱪᱮᱫ ᱞᱮᱠᱟ ᱜᱮᱥ ᱵᱩᱠᱤᱝ ᱦᱩᱭᱩᱜᱼᱟ ᱚᱱᱞᱟᱭᱤᱱ ᱟᱪᱪᱷᱟ ᱟᱪᱪᱷᱟ ᱟᱫᱚ ᱡᱟᱦᱟᱸ ᱢᱳᱵᱟᱭᱤᱞ ᱛᱮᱜᱮ ᱟᱪᱪᱷᱟ ᱡᱟᱦᱟᱸ ᱨᱮᱡᱤᱥᱴᱟᱨᱰ ᱱᱚᱣᱟ ᱜᱮᱥ ᱮᱡᱮᱱᱥᱤ ᱨᱮ ᱦᱮᱱᱟᱜᱼᱟ ᱚᱱᱟ ᱢᱚᱵᱟᱭᱤᱞ ᱟᱪᱪᱷᱟ ᱟᱪᱪᱷᱟ ᱟᱫᱚ ᱱᱤᱭᱟᱹ ᱞᱤᱧ ᱢᱮᱱᱮᱜᱼᱟ ᱡᱮ ᱚᱱᱟ ᱵᱩᱠᱤᱝ ᱟᱞᱤᱧ ᱢᱚᱵᱟᱭᱤᱞ ᱛᱮᱞᱤᱧ ᱵᱩᱠᱤᱝᱟ ᱮᱱᱠᱷᱟᱱ ᱚᱱᱟᱨᱮ ᱟᱨ ᱠᱤᱪᱷᱩ ᱞᱟᱜᱟᱜᱼᱟ ᱥᱮ ᱪᱮᱫ ᱟᱪᱪᱷᱟ ᱟᱪᱪᱷᱟ ᱵᱟᱝᱟ ᱴᱷᱤᱠ ᱜᱮᱭᱟ ᱟᱫᱚ ᱞᱤᱧ ᱵᱩᱠᱤᱝ ᱮᱫᱟ ᱟᱪᱪᱷᱟ ᱟᱫᱚ ᱳ ᱴᱤ ᱯᱤ ᱦᱤᱡᱩᱜᱼᱟ ᱟᱫᱚ ᱪᱮᱫ ᱦᱩᱭᱩᱜᱼᱟ ᱟᱪᱪᱷᱟ ᱚᱱᱟ ᱳ ᱴᱤ ᱯᱤ ᱱᱚᱢᱵᱚᱨ ᱜᱮ ᱮᱢ ᱦᱩᱭᱩᱜᱼᱟ ᱟᱪᱪᱷᱟ ᱴᱷᱤᱠ ᱜᱮᱭᱟ ᱟᱫᱚ ᱛᱩᱨᱟᱹᱱᱛ ᱦᱩᱭᱩᱜᱼᱟ ᱥᱮ ᱠᱤᱪᱷᱩ ᱫᱤᱱ ᱞᱟᱜᱟᱜᱼᱟ ᱟᱪᱪᱷᱟ ᱛᱩᱨᱟᱹᱱᱛ ᱜᱮ ᱚᱱᱞᱟᱭᱤᱱ ᱦᱳᱭ ᱛᱚ ᱚᱱᱟ ᱜᱮᱞᱤᱧ ᱢᱮᱱᱮᱫ ᱛᱟᱦᱮᱱᱟ ᱟᱫᱚ ᱟᱹᱞᱤᱧ ᱦᱚᱸ ᱟᱭᱢᱟ ᱫᱤᱱ ᱠᱷᱚᱱ ᱵᱟᱹᱞᱤᱧ ᱪᱷᱟᱰᱟᱣ ᱟᱠᱟᱫᱼᱟ ᱟᱫᱚ ᱱᱤᱭᱟᱹ ᱟᱞᱮ ᱫᱚᱨᱠᱟᱨ ᱯᱟᱲᱟᱣ ᱠᱟᱱᱟ ᱟᱫᱚ ᱚᱱᱟ ᱛᱮᱞᱮ ᱢᱮᱱᱮᱜᱼᱟ ᱵᱟᱝ ᱡᱮ ᱜᱮᱥ ᱵᱚ ᱵᱩᱠᱤᱝᱟ ᱥᱮᱵᱚ ᱟᱹᱜᱩᱭᱟ ᱚᱱᱟ ᱠᱷᱟᱹᱛᱤᱨ ᱛᱮᱞᱤᱧ ᱯᱷᱳᱱ ᱞᱮᱫᱟ ᱟᱪᱪᱷᱟ ᱚ ᱟᱫᱚ ᱵᱟᱝ ᱵᱟᱲᱟᱭ ᱛᱮ ᱟᱫᱚ ᱵᱟᱝᱟ ᱟᱫᱚ ᱠᱟᱴ ᱦᱚᱸ ᱢᱮᱱᱟᱜ ᱜᱮᱭᱟ ᱱᱚᱣᱟ ᱠᱚᱨᱮ ᱫᱟᱨᱮ ᱱᱟᱹᱲᱤ ᱠᱚᱦᱚᱸ ᱢᱮᱱᱟᱜ ᱜᱮᱭᱟ ᱚᱱᱟᱛᱮᱵᱚ ᱤᱥᱤᱱ ᱵᱟᱲᱟᱭᱮᱜᱼᱟ ᱟᱪᱪᱷᱟ ᱟᱪᱪᱷᱟ ᱦᱳᱭᱛᱳ ᱴᱷᱤᱠ ᱦᱟᱸᱜ ᱮᱱᱠᱷᱟᱱ ᱚᱱᱞᱟᱭᱤᱱ ᱵᱩᱠᱤᱝ ᱮᱫᱟᱞᱤᱧ ᱦᱟᱸᱜ ᱟᱨ ᱡᱟᱦᱟᱸ ᱛᱤᱥ ᱞᱤᱧ ᱪᱟᱞᱟᱜᱼᱟ ᱮᱱ ᱦᱤᱞᱳᱜ ᱞᱤᱧ ᱟᱪᱪᱷᱟ ᱦᱮᱸ ᱴᱷᱤᱠ ᱴᱷᱤᱠ ᱴᱷᱤᱠ ᱢᱚᱵᱟᱭᱤᱞ ᱛᱚ ᱤᱫᱤ ᱛᱚᱨᱟᱭᱟᱞᱤᱧ ᱦᱮᱸ ᱟᱪᱪᱷᱟ ᱴᱷᱤᱠ ᱦᱟᱸᱜ ᱮᱱᱠᱷᱟᱱ ᱫᱚ ᱢᱟ ᱡᱚᱦᱟᱨ ᱜᱮ